ᱯᱩᱭᱞᱳ ᱨᱮᱫᱚ ᱤᱧ ᱡᱚᱠᱷᱚᱱ ᱚᱱᱮ ᱯᱷᱟᱭᱤᱵᱽ ᱨᱮᱧ ᱯᱟᱲᱦᱟᱜ ᱠᱟᱱ ᱛᱟᱦᱮᱱᱟ ᱛᱚᱠᱷᱚᱱ ᱫᱚ ᱤᱧ ᱫᱚ ᱥᱮᱛᱟᱜ ᱨᱮ ᱵᱮᱨᱮᱫ ᱠᱟᱛᱮ ᱴᱟᱺᱰᱤ ᱛᱮ ᱨᱟᱪᱟ ᱛᱮ ᱪᱟᱞᱟᱣ ᱦᱮᱡ ᱠᱟᱛᱮ ᱛᱳᱯᱳᱱ ᱠᱟᱛᱮ ᱛᱳᱯᱳᱱ ᱠᱟᱛᱮ ᱫᱚ ᱤᱥᱠᱩᱞᱤᱧ ᱪᱟᱞᱟᱜ ᱠᱟᱱ ᱛᱟᱦᱮᱱᱟ ᱫᱟᱠᱟ ᱡᱚᱢ ᱵᱟᱲᱟ ᱠᱟᱛᱮ ᱤᱥᱠᱩᱞᱤᱧ ᱪᱟᱞᱟᱜ ᱠᱟᱱ ᱛᱟᱦᱮᱱᱟ ᱟᱨ ᱤᱧ ᱢᱟᱬᱟᱝ ᱛᱮ ᱫᱚ ᱯᱟᱲᱦᱟᱜ ᱠᱟᱱ ᱛᱟᱦᱮᱱᱟᱹᱧ ᱤᱧ ᱛᱮᱜᱮ ᱟᱨ ᱤᱥᱠᱩᱞ ᱠᱷᱚᱱᱟᱜ ᱦᱮᱡ ᱠᱟᱛᱮ ᱟᱵᱟᱨ ᱫᱟᱠᱟ ᱠᱚ ᱡᱚᱢ ᱵᱟᱲᱟ ᱠᱟᱛᱮ ᱠᱩᱲᱤ ᱜᱤᱫᱽᱨᱟᱹᱣᱟᱜ ᱠᱟᱹᱢᱤ ᱛᱟᱠᱚ ᱫᱚ ᱛᱷᱟᱹᱨᱤ ᱵᱟᱹᱴᱤ ᱜᱟᱥᱟᱣ ᱨᱟᱪᱟ ᱡᱚᱜ ᱚᱲᱟᱜ ᱨᱮ ᱜᱚ ᱵᱟᱵᱟ ᱡᱩᱫᱤ ᱵᱟᱠᱚ ᱛᱟᱦᱮᱱᱟ ᱛᱟᱦᱚᱞᱮ ᱚᱱᱟ ᱠᱩᱡ ᱠᱟᱹᱢᱤ ᱥᱟᱹᱛ ᱟᱫᱚ ᱠᱟᱹᱢᱤ ᱥᱟᱹᱛ ᱠᱟᱛᱮ ᱛᱷᱟᱹᱨᱤ ᱵᱟᱹᱴᱤ ᱜᱟᱥᱟᱣ ᱠᱟᱛᱮ ᱨᱟᱪᱟ ᱡᱚᱜ ᱠᱟᱛᱮ ᱫᱚ ᱟᱨᱦᱚᱸ ᱡᱩᱫᱤ ᱚᱲᱟᱜ ᱨᱮᱱ ᱦᱚᱲ ᱜᱚ ᱵᱟᱵᱟ ᱛᱟᱠᱚ ᱠᱟᱹᱢᱤ ᱠᱷᱚᱡ ᱵᱟᱠᱚ ᱦᱮᱡ ᱦᱟᱛᱟᱲᱚᱜ ᱠᱷᱟᱱ ᱚᱱᱟ ᱫᱟᱠᱟ ᱦᱚᱸ ᱪᱚᱫᱟᱭ ᱦᱩᱭᱩᱜ ᱠᱟᱱ ᱛᱟᱦᱮᱱᱟ ᱩᱱᱠᱩ ᱦᱮᱡ ᱠᱟᱛᱮ ᱫᱚ ᱢᱟᱱᱮ ᱯᱟᱲᱦᱟᱜ ᱫᱩᱲᱩᱵ ᱦᱩᱭᱩᱜ ᱠᱟᱱ ᱛᱟᱦᱮᱱᱟ ᱯᱟᱲᱦᱟᱜ ᱤᱧ ᱫᱩᱲᱩᱵ ᱠᱟᱱ ᱛᱟᱦᱮᱱᱟ ᱟᱨ ᱯᱟᱲᱦᱟᱣ ᱵᱷᱟᱜᱟᱣ ᱠᱟᱛᱮ ᱫᱟᱠᱟᱧ ᱡᱚᱢᱮᱫ ᱠᱟᱱ ᱛᱟᱦᱮᱱᱟ ᱟᱨᱤᱧ ᱡᱟᱹᱯᱤᱫ ᱮ ᱛᱟᱦᱮᱱᱟ ᱟᱨ ᱱᱮᱛᱟᱨ ᱫᱚ ᱚᱱᱠᱟ ᱫᱚ ᱵᱟᱝ ᱦᱩᱭᱩᱜ ᱠᱟᱱᱟ ᱪᱮᱫᱟᱜ ᱥᱮ ᱱᱮᱛᱟᱨ ᱫᱚ ᱫᱟᱠᱟ ᱡᱚᱢ ᱡᱚᱢ ᱵᱷᱚᱨᱥᱟ ᱟᱨᱠᱤ ᱠᱟᱹᱢᱤ ᱵᱷᱚᱨᱥᱟ ᱡᱚᱢ ᱟᱫᱚ ᱪᱮᱠᱟᱢ ᱠᱟᱹᱢᱤᱭᱟᱢ ᱥᱮᱢ ᱯᱟᱲᱦᱟᱜᱼᱟ ᱟᱫᱚ ᱚᱱᱟ ᱟᱹᱠᱷᱟᱛᱮ ᱵᱟᱹᱧ ᱯᱟᱲᱦᱟᱣ ᱫᱟᱲᱮᱭᱟᱜ ᱠᱟᱱᱟ ᱟᱨ ᱯᱟᱲᱦᱟᱣ ᱨᱮᱭᱟᱜ ᱤᱪᱪᱷᱟᱹ ᱢᱮᱱᱟᱜ ᱟᱠᱟᱫ ᱛᱤᱧᱟᱹ ᱟᱫᱚ ᱠᱟᱹᱢᱤ ᱠᱷᱟᱡ ᱤᱧ ᱵᱟᱹᱧ ᱯᱟᱲᱦᱟᱣ ᱫᱟᱲᱮᱭᱟᱜᱼᱟ ᱟᱨ ᱵᱟᱹᱧ ᱠᱟᱹᱢᱤ ᱠᱷᱟᱡ ᱯᱟᱲᱦᱟᱜ ᱠᱷᱟᱡ ᱤᱧ ᱛᱟᱦᱚᱞᱮ ᱵᱟᱹᱧ ᱠᱟᱹᱢᱤ ᱞᱮᱠᱷᱟᱡ ᱡᱚᱢ ᱵᱟᱹᱧ ᱧᱟᱢᱟ ᱛᱟᱦᱚᱞᱮ ᱚᱱᱟ ᱤᱠᱷᱟᱹᱛᱮ ᱱᱤᱛᱚᱝ ᱫᱚ ᱵᱟᱝ ᱦᱩᱭᱩᱜ ᱠᱟᱱ ᱛᱤᱧᱟᱹ ᱯᱟᱲᱦᱟᱣ